ᱟᱞᱮ ᱡᱷᱟᱲᱠᱷᱚᱸᱰ ᱯᱚᱱᱚᱛ ᱨᱮᱭᱟᱜ ᱥᱟᱹᱨᱟᱹᱭᱠᱮᱞᱞᱟ ᱠᱷᱟᱨᱥᱟᱣᱟ ᱴᱚᱴᱷᱟ ᱨᱮᱫᱚ ᱟᱹᱰᱤᱜᱟᱱ ᱧᱮᱞ ᱡᱚᱝ ᱡᱟᱭᱜᱟ ᱠᱚ ᱢᱮᱱᱟᱜ ᱟᱠᱟᱫᱟ ᱡᱟᱦᱟᱸᱭ ᱴᱩᱨᱤᱥᱴ ᱠᱚ ᱡᱩᱫᱤ ᱱᱚᱰᱮ ᱟᱞᱮ ᱥᱟᱹᱨᱟᱹᱭᱠᱮᱞᱟ ᱠᱷᱟᱨᱥᱟᱣᱟ ᱴᱚᱴᱷᱟ ᱛᱮᱠᱚ ᱦᱤᱡᱩᱜᱼᱟ ᱮᱱᱠᱷᱟᱱ ᱱᱚᱰᱮ ᱠᱷᱚᱱ ᱧᱮᱞ ᱡᱚᱝ ᱡᱟᱭᱜᱟ ᱥᱮᱱᱚᱜ ᱞᱟᱹᱜᱤᱫ ᱫᱚ ᱟᱹᱰᱤᱜᱟᱱ ᱥᱟᱸᱜᱟᱲᱚᱢ ᱥᱩᱵᱤᱫᱷᱟ ᱠᱚ ᱢᱮᱱᱟᱜ ᱟᱠᱟᱫᱟ ᱡᱟᱦᱟᱸᱭ ᱠᱚ ᱡᱩᱫᱤ ᱚᱱᱟ ᱧᱮᱞ ᱡᱚᱝ ᱡᱟᱭᱜᱟ ᱥᱮᱱᱚᱜ ᱥᱟᱱᱟ ᱠᱚᱣᱟ ᱮᱱᱠᱷᱟᱱ ᱫᱚ ᱵᱟᱥ ᱚᱴᱳ ᱨᱤᱠᱥᱟ ᱟᱨ ᱵᱟᱝᱠᱷᱟᱱ ᱟᱨᱦᱚᱸ ᱟᱹᱰᱤᱜᱟᱱ ᱥᱩᱵᱤᱫᱷᱟ ᱢᱮᱱᱟᱜᱼᱟ ᱚᱱᱟ ᱛᱮᱠᱚ ᱥᱮᱱ ᱫᱟᱲᱮᱭᱟᱜᱼᱟ ᱵᱟᱥ ᱫᱚ ᱛᱮ ᱥᱮᱱᱚᱜ ᱠᱷᱟᱱ ᱫᱚ ᱩᱱᱤ ᱫᱚ ᱞᱚᱠᱟᱞ ᱨᱮ ᱟᱹᱰᱤᱜᱟᱱ ᱵᱟᱥ ᱪᱟᱞᱟᱜᱼᱟ ᱟᱨ ᱥᱚᱲᱚᱠ ᱨᱮ ᱥᱮᱱᱚᱜ ᱟᱭ ᱟᱨ ᱚᱸᱰᱮ ᱠᱷᱚᱱ ᱵᱟᱥ ᱮ ᱦᱟᱛᱟᱣ ᱫᱟᱲᱮᱭᱟᱜᱼᱟ ᱚᱴᱳ ᱨᱤᱠᱥᱟ ᱫᱚ ᱡᱟᱦᱟᱸᱨᱮ ᱢᱮᱱᱟᱭ ᱚᱸᱰᱮ ᱜᱮ ᱤᱫᱤᱭᱮᱭᱟᱭ ᱟ ᱟᱛᱳ ᱫᱤᱥᱚᱢ ᱦᱚᱲ ᱫᱚ ᱢᱚᱴᱚᱨ ᱥᱟᱭᱠᱮᱞ ᱟᱨ ᱵᱟᱝᱠᱷᱟᱱ ᱥᱟᱭᱠᱮᱞ ᱛᱮᱜᱮ ᱦᱟᱸᱰᱮ ᱱᱟᱰᱮ ᱜᱳᱴᱟ ᱠᱚ ᱫᱟᱬᱟᱱᱟ ᱴᱩᱨᱤᱥᱴ ᱫᱚ ᱚᱴᱳ ᱨᱤᱠᱥᱟ ᱛᱮ ᱥᱮᱱ ᱫᱟᱲᱮᱭᱟᱜᱼᱟ ᱟᱨ ᱦᱟᱸᱰᱮ ᱦᱟᱱᱟ ᱡᱟᱭᱜᱟ ᱠᱷᱚᱱ ᱱᱚᱣᱟ ᱡᱟᱭᱜᱟ ᱥᱮᱱᱚᱜ ᱞᱟᱹᱜᱤᱫ ᱫᱚ ᱚᱴᱚ ᱨᱤᱠᱥᱟ ᱜᱮ ᱵᱮᱥᱼᱟ ᱪᱮᱫᱟᱜ ᱥᱮ ᱚᱱᱟ ᱛᱮᱫᱚ ᱜᱳᱴᱟᱭ ᱫᱟᱬᱟ ᱫᱟᱲᱮᱭᱟᱜᱼᱟ